ᱤᱧᱟᱹᱜ ᱠᱩᱥᱤᱭᱟᱜ ᱥᱮᱹᱨᱮᱹᱧ ᱫᱚ ᱦᱩᱭᱩᱜ ᱠᱟᱱᱟ ᱟᱢᱦᱚᱸ ᱟᱹᱫᱤᱵᱟᱹᱥᱤ ᱥᱟᱱᱛᱟᱞ ᱠᱟᱱᱟᱢ ᱦᱳ ᱤᱧᱦᱚᱸ ᱟᱹᱫᱤᱵᱟᱹᱥᱤ ᱥᱟᱱᱛᱟᱞ ᱠᱟᱹᱱᱟᱹᱧ ᱱᱚᱣᱟ ᱫᱚ ᱢᱤᱫᱴᱮᱡ ᱥᱮᱹᱨᱮᱹᱧ ᱠᱟᱱᱟ ᱡᱟᱦᱟᱸ ᱫᱚ ᱨᱚᱛᱷᱤᱱ ᱠᱤᱥᱠᱩᱭ ᱥᱮᱹᱨᱮᱹᱧ ᱟᱠᱟᱫᱟ ᱟᱨ ᱱᱚᱣᱟ ᱥᱮᱹᱨᱮᱹᱧ ᱫᱚ ᱤᱧ ᱯᱨᱚᱛᱷᱚᱢ ᱯᱳᱭᱞᱳᱧ ᱟᱸᱡᱚᱢ ᱞᱮᱫᱟ ᱵᱳᱞᱯᱩᱨ ᱨᱮ ᱛᱤᱱ ᱡᱚᱠᱷᱟᱱ ᱤᱧ ᱫᱟᱬᱟᱱᱤᱧ ᱪᱟᱞᱟᱣ ᱞᱮᱱᱟ ᱩᱱᱨᱮ ᱟᱹᱰᱤ ᱢᱚᱡᱽ ᱢᱤᱫᱴᱤᱡ ᱥᱮᱹᱨᱮᱹᱧ ᱠᱟᱱᱟ ᱟᱨ ᱩᱱᱤᱭᱟᱜ ᱨᱟᱹᱲ ᱩᱱᱤᱭᱟᱜ ᱨᱟᱦᱟ ᱦᱚᱸ ᱟᱹᱰᱤ ᱢᱚᱡᱽ ᱜᱮᱛᱟᱭᱟ ᱟᱭᱢᱟ ᱨᱚᱠᱚᱢ ᱥᱮᱹᱨᱮᱹᱧ ᱦᱚᱸᱭ ᱥᱮᱹᱨᱮᱹᱧ ᱫᱟᱲᱮᱹᱭᱟᱜ ᱜᱮᱭᱟ ᱟᱨ ᱚᱰᱮ ᱪᱷᱟᱰᱟ ᱦᱚᱸ ᱮᱴᱟᱜ ᱯᱨᱳᱜᱽᱨᱟᱢ ᱠᱚ ᱟᱡᱚᱸᱢ ᱵᱟᱲᱟ ᱟᱠᱟᱫᱟᱹᱧ ᱩᱱᱤ ᱵᱟᱵᱚᱫᱽ ᱛᱮ ᱠᱟᱛᱷᱟ ᱩᱱᱤᱭᱟᱜ ᱥᱮᱹᱨᱮᱹᱧ ᱟᱨ ᱟᱹᱰᱤ ᱢᱚᱡᱽ ᱡᱚᱛᱚᱣᱟᱜ ᱥᱮᱹᱨᱮᱹᱧ ᱫᱟᱲᱮᱹᱭᱟᱜ ᱟᱭ ᱫᱚᱝ ᱞᱟᱸᱜᱽᱲᱮ ᱵᱟᱦᱟ ᱥᱚᱦᱨᱟᱭ ᱥᱴᱮᱡᱽ ᱯᱨᱳᱜᱽᱨᱟᱢ ᱠᱚᱦᱚᱸ ᱠᱚᱨᱟᱣ ᱜᱮᱭᱟᱭ ᱚᱱᱟ ᱠᱚᱨᱮᱫ ᱩᱱᱤᱭᱟᱜ ᱥᱮᱹᱨᱮᱹᱧ ᱟᱸᱡᱚᱢ ᱟᱠᱟᱫᱟ ᱟᱹᱰᱤ ᱢᱚᱡᱽ ᱢᱟᱨᱮ ᱨᱟᱦᱟᱛᱮ ᱱᱟᱣᱟ ᱨᱟᱦᱟᱛᱮ ᱢᱚᱰᱟᱨᱱ ᱥᱚᱝ ᱦᱚᱭ ᱥᱮ ᱨᱮ ᱧᱟ ᱴᱨᱟᱰᱤᱥᱳᱱᱟᱞ ᱥᱚᱝ ᱦᱚᱭ ᱥᱮ ᱨᱮ ᱧᱟ ᱟᱨ ᱟᱹᱰᱤ ᱢᱚᱡᱽ ᱨᱟᱹᱲ ᱛᱟᱭ ᱡᱟᱦᱟᱸ ᱫᱚ ᱥᱚᱢᱟᱡᱽ ᱨᱮᱱ ᱡᱷᱚᱛᱚ ᱦᱚᱲ ᱜᱮᱠᱚ ᱠᱩᱥᱤᱭᱟᱛᱟᱭᱟ ᱟᱨ ᱵᱩᱡᱷᱟᱹᱣ ᱫᱟᱲᱮ ᱞᱮᱠᱟᱱᱟᱜ ᱜᱮ ᱥᱮᱹᱨᱮᱹᱧᱟ ᱟᱹᱰᱤ ᱢᱟᱱᱮ ᱢᱟᱱᱮ ᱜᱮ ᱥᱮᱹᱨᱮᱹᱧᱟ ᱟᱵᱚ ᱥᱟᱱᱛᱟᱲ ᱥᱚᱢᱟᱡᱽ ᱨᱮᱱᱟᱜ ᱥᱮᱹᱨᱮᱹᱧ ᱥᱮ ᱟᱵᱚ ᱥᱟᱱᱛᱟᱲ ᱥᱚᱢᱟᱡᱽ ᱵᱟᱵᱚᱫᱽ ᱛᱮ